ᱫᱟᱜᱨᱮᱢ ᱯᱟᱭᱨᱟᱜ ᱠᱷᱟᱱ ᱫᱚ ᱟᱹᱰᱤ ᱞᱮᱠᱟᱱᱟᱜ ᱠᱚᱥᱴᱚ ᱥᱮ ᱯᱟᱭᱨᱟᱨᱮ ᱡᱟᱸᱜᱮ ᱫᱟᱨᱟᱢᱚᱜᱼᱟ ᱟᱹᱰᱤ ᱞᱮᱠᱟᱱᱟᱜ ᱡᱟᱦᱟᱸᱞᱮᱠᱟ ᱥᱮᱭᱟᱞᱚᱢ ᱨᱮ ᱫᱟᱜ ᱨᱮ ᱫᱟᱨᱮ ᱠᱚ ᱡᱚᱵᱽᱨᱟ ᱠᱚ ᱛᱟᱦᱮᱱᱟ ᱚᱱᱟᱨᱮ ᱫᱷᱤᱨᱤᱨᱮ ᱴᱷᱚᱠᱚᱨᱚᱜ ᱨᱮᱭᱟᱜ ᱵᱚᱛᱚᱨ ᱛᱟᱦᱮᱱᱟ ᱟᱨ ᱵᱟᱝᱢᱟ ᱥᱚᱠᱛᱚ ᱜᱟᱹᱦᱤᱨ ᱪᱟᱞᱟᱜ ᱨᱮᱭᱟᱜ ᱦᱚᱸ ᱵᱚᱛᱚᱨ ᱛᱟᱦᱮᱱᱟ

ᱯᱟᱭᱨᱟ ᱵᱟᱝ ᱵᱟᱰᱟᱭ ᱦᱚᱲ ᱠᱚᱫᱚ ᱫᱟᱜ ᱠᱚᱨᱮ ᱫᱚ ᱵᱟᱝ ᱟᱬᱜᱚᱱ ᱫᱚᱨᱠᱟᱨ ᱵᱟᱝ ᱯᱟᱭᱨᱟᱜ ᱫᱚᱨᱠᱟᱨ ᱟᱨ ᱢᱟᱱᱞᱤᱭᱟ ᱫᱷᱤᱨᱤ ᱪᱮᱛᱟᱱᱛᱮᱢ ᱪᱟᱞᱟᱜᱼᱟ ᱪᱟᱹᱴᱟᱹᱱᱤ ᱚᱠ ᱞᱮᱸᱡᱮᱫ ᱠᱚᱜᱼᱟ ᱚᱱᱟ ᱠᱚᱨᱮ ᱦᱚᱸ ᱵᱷᱤᱸᱫᱟᱹᱲᱚᱜ ᱨᱮᱭᱟᱜ ᱵᱚᱛᱚᱨ ᱛᱟᱦᱮᱱᱟ ᱚᱱᱟᱛᱮ ᱵᱟᱹᱭᱼᱵᱟᱹᱭᱛᱮ ᱪᱟᱞᱟᱜ ᱫᱚᱨᱠᱟᱨᱚᱜ ᱠᱟᱱᱟ

ᱫᱟᱜ ᱨᱮ

ᱟᱹᱰᱤ ᱠᱤᱪᱷᱩ ᱡᱤᱵᱽᱼᱡᱤᱭᱟᱹᱞᱤ ᱠᱚᱦᱚᱸ ᱠᱚ ᱛᱟᱦᱮᱱᱟ ᱡᱟᱦᱟᱸᱞᱮᱠᱟ ᱵᱤᱧ ᱠᱚ ᱮᱢᱟᱱ ᱠᱚ ᱩᱱᱠᱩ ᱦᱚᱸ ᱫᱟᱜ ᱵᱷᱤᱛᱤᱨ ᱨᱮᱢᱟ ᱵᱟᱢ ᱧᱮᱞᱧᱟᱢ ᱠᱟᱠᱚᱣᱟ ᱩᱱᱠᱩ ᱠᱚ ᱨᱮᱱᱟᱜ ᱵᱚᱛᱚᱨ ᱦᱚᱸ ᱮᱢᱟᱱ ᱦᱚᱸ ᱫᱟᱜ ᱨᱮᱫᱚ ᱛᱟᱦᱮᱱᱟ